ᱟᱞᱮ ᱥᱩᱨᱩᱥᱩᱯᱩᱨ ᱨᱮᱫᱚ ᱵᱤᱨ ᱵᱩᱨᱩ ᱡᱮ ᱱᱟᱹᱭ ᱜᱟᱰᱟ ᱦᱚᱸ ᱵᱟᱹᱱᱩᱜ ᱟᱹᱱᱤᱡ ᱟᱫᱚ ᱦᱚᱭ ᱟᱦᱟᱨ ᱯᱩᱠᱷᱨᱤ ᱠᱚᱫᱚ ᱟᱞᱮ ᱥᱩᱨ ᱠᱚᱨᱮ ᱫᱚ ᱢᱮᱱᱟᱜ ᱜᱮᱭᱟ ᱚᱱᱟ ᱠᱚᱨᱮᱞᱮ ᱩᱢᱩᱜᱼᱟ ᱟᱨ ᱡᱟᱦᱟᱸ ᱡᱮᱠᱤ ᱵᱟᱦᱟ ᱵᱟᱜᱟᱱ ᱠᱚ ᱪᱮ ᱟᱨᱦᱚᱸ ᱤᱭᱟᱹ ᱠᱚ ᱦᱳᱭ ᱡᱤᱵᱽ ᱡᱤᱭᱟᱹᱞᱤ ᱠᱚ ᱚᱱᱟ ᱠᱚᱫᱚ ᱤᱭᱟᱹ ᱠᱚᱨᱮᱜᱮᱧ ᱧᱟᱢᱚᱜᱼᱟ ᱦᱩᱱᱟᱹᱝ ᱯᱟᱨᱠ ᱡᱟᱦᱟᱸ ᱡᱮᱠᱤ ᱡᱩᱜᱽᱞᱤ ᱯᱟᱨᱠ ᱠᱚ ᱠᱚ ᱢᱮᱱᱟ ᱡᱤᱵᱽ ᱡᱤᱭᱟᱹᱞᱤ ᱚᱸᱰᱮ ᱦᱚᱸᱢ ᱧᱮᱞ ᱫᱟᱲᱮᱭᱟ ᱠᱚᱣᱟ ᱞᱮᱠᱤᱱ ᱟᱞᱮ ᱱᱚᱣᱟ ᱟᱛᱳ ᱫᱤᱥᱚᱢ ᱠᱟᱱᱟ ᱱᱚᱣᱟ ᱥᱩᱨ ᱠᱚᱨᱮ ᱫᱚ ᱩᱱᱟᱹᱜ ᱫᱚ ᱩᱱᱟᱹᱜ ᱰᱷᱮᱹᱨ ᱫᱚ ᱵᱟᱢ ᱧᱮᱞ ᱠᱚᱣᱟ ᱟᱫᱚᱢ ᱦᱳᱭ ᱢᱮᱱᱟᱜ ᱵᱟᱲᱟ ᱠᱚᱜᱮᱭᱟ ᱵᱟᱝ ᱦᱚᱸ ᱵᱟᱝᱜᱮ ᱟᱨ ᱱᱚᱣᱟ ᱠᱚᱨᱮ ᱦᱚᱲᱱ ᱠᱤᱪᱷᱩ ᱜᱟᱱ ᱪᱮᱬᱮ ᱠᱚ ᱫᱟᱨᱮ ᱠᱚ ᱢᱮᱱᱟᱜ ᱜᱮᱭᱟ ᱫᱷᱤᱨᱤ ᱠᱚ ᱞᱮᱠᱤᱱ ᱩᱱᱟᱹᱜ ᱵᱤᱨ ᱵᱩᱨᱩ ᱤᱭᱟᱹᱨᱮ ᱞᱮᱠᱟ ᱰᱷᱮᱹᱨ ᱫᱟᱨᱮ ᱫᱚ ᱵᱟᱹᱱᱩᱜ ᱟᱹᱱᱤᱡ ᱟᱫᱚ ᱦᱳᱭ ᱱᱩᱠᱩ ᱪᱮᱬᱮ ᱠᱚᱦᱚᱸ ᱢᱮᱱᱟᱜ ᱠᱚᱜᱮᱭᱟ ᱢᱤᱫᱵᱟᱨ ᱡᱟᱸᱦᱟ ᱜᱮᱠᱤ ᱠᱤᱥᱱᱤᱪᱮᱬᱮ ᱟᱰᱤᱜᱟᱱ ᱦᱟᱸᱜ ᱠᱚᱢ ᱥᱚᱢ ᱯᱟᱨᱣᱟ ᱪᱮᱬᱮ ᱠᱚᱠᱚ ᱢᱮᱛᱟ ᱠᱚᱣᱟ ᱟᱫᱷᱮ ᱟᱫᱷᱮ ᱪᱮᱬᱮ ᱠᱚᱫᱚ ᱠᱚ ᱦᱤᱡᱩᱜ ᱟᱠᱚ ᱢᱤᱫ ᱵᱟᱨ ᱱᱚᱣᱟ ᱠᱚᱨᱮ ᱦᱚᱸ ᱵᱟᱠᱚ ᱛᱟᱦᱮᱱᱟ ᱢᱤᱫᱫᱷᱟᱹᱣ ᱢᱤᱫᱫᱷᱟᱹᱣ ᱚᱠᱟ ᱫᱤᱱ ᱠᱚᱨᱮ ᱪᱚᱝ ᱠᱚ ᱦᱤᱡᱩᱜᱼᱟ ᱟᱨ ᱦᱳᱭ ᱟᱨ ᱦᱟᱸᱜ ᱪᱮᱫ ᱤᱧ ᱢᱮᱱᱟ ᱡᱟᱦᱟᱸ ᱞᱮᱠᱟ ᱟᱞᱮ ᱫᱚ ᱫᱟᱜ ᱠᱚᱦᱚᱸ ᱫᱟᱜ ᱠᱚᱫᱚ ᱟᱦᱟᱨ ᱯᱩᱠᱷᱨᱤ ᱨᱮᱜᱮ ᱫᱟᱜ ᱫᱚ ᱱᱟᱦᱟᱜ ᱧᱟᱢᱚᱜᱼᱟ ᱟᱨᱻ ᱱᱚᱞᱠᱚ ᱢᱮᱱᱟᱜᱼᱟ ᱚᱱᱟ ᱠᱚᱨᱮ ᱦᱮᱱᱟᱜᱼᱟ ᱠᱷᱚᱱᱜᱮ ᱱᱟᱦᱟᱜ ᱫᱟᱜ ᱠᱚᱫᱚᱞᱮ ᱟᱹᱜᱩᱭᱟ ᱟᱨ ᱡᱟᱦᱟᱸ ᱡᱮᱠᱤ ᱫᱟᱨᱮ ᱠᱚ ᱵᱟᱦᱟ ᱵᱟᱜᱟᱱ ᱠᱚ ᱞᱮ ᱨᱚᱦᱚᱭᱟ ᱦᱳᱭ ᱚᱱᱟ ᱠᱚᱦᱚᱧ ᱯᱟᱸᱡᱟ ᱦᱟᱠᱟᱫ ᱜᱮᱭᱟ ᱫᱟᱨᱮ ᱠᱚᱦᱚᱧ ᱨᱚᱦᱚᱭᱟᱠᱟᱫ ᱜᱮᱭᱟ ᱵᱟᱦᱟ ᱫᱟᱨᱮ ᱠᱚ ᱟᱨ ᱵᱟᱦᱟ ᱫᱟᱨᱮ ᱠᱚᱢ ᱥᱚᱢ ᱦᱳᱭ ᱚᱱᱠᱟ ᱯᱟᱨᱠ ᱠᱚᱨᱮ ᱡᱟᱦᱟᱸ ᱞᱮᱠᱟ ᱛᱟᱨ ᱵᱟᱦᱟ ᱫᱟᱨᱮ ᱠᱚ ᱛᱟᱦᱮᱱᱟ ᱚᱱᱠᱟ ᱫᱚ ᱱᱟᱦᱟᱜ ᱟᱞᱮ ᱱᱚᱣᱟ ᱟᱥᱮ ᱯᱟᱥᱮ ᱨᱮᱫᱚ ᱵᱟᱹᱱᱩᱜ ᱟᱹᱱᱤᱡ ᱥᱩᱨ ᱥᱩᱯᱩᱨ ᱨᱮᱫᱚ ᱟᱫᱚ ᱚᱱᱟ ᱦᱳᱭ ᱠᱚᱢ ᱥᱚᱢ ᱚᱲᱟᱜ ᱠᱚᱨᱮᱞᱮ ᱨᱚᱦᱚᱭ ᱵᱟᱲᱟ ᱦᱟᱠᱟᱫ ᱜᱮᱭᱟ ᱟᱫᱚ ᱚᱱᱟ ᱵᱟᱦᱟ ᱫᱟᱨᱮ ᱠᱚᱨᱮ ᱫᱟᱜ ᱠᱚᱦᱚᱸᱞᱮ ᱫᱩᱞ ᱜᱮᱭᱟ ᱵᱟᱠᱷᱟᱱ ᱪᱮᱠᱟ ᱡᱮᱣᱮᱫ ᱛᱟᱦᱮᱱᱟ ᱦᱳᱭ ᱤᱱᱟᱹ ᱠᱚᱜᱮ ᱟᱨ ᱫᱟᱨᱮ ᱟᱨ ᱱᱚᱣᱟ ᱠᱚᱨᱮ ᱦᱚᱸ ᱡᱤᱵᱽ ᱡᱤᱭᱟᱹᱞᱤ ᱡᱟᱦᱟᱸ ᱞᱮᱠᱟ ᱢᱮᱱᱚᱜᱚᱜ ᱠᱟᱱᱟ ᱡᱤᱵᱽ ᱡᱤᱭᱟᱹᱞᱤ ᱢᱟᱱᱮ ᱫᱚ ᱡᱟᱦᱟᱸ ᱡᱟᱱᱣᱟᱨ ᱦᱳᱭ ᱦᱟᱸᱜ ᱟᱵᱚ ᱰᱟᱹᱝᱨᱤ ᱢᱮᱨᱚᱢ ᱥᱤᱢ ᱥᱩᱠᱨᱤ ᱠᱚᱦᱚᱸ ᱱᱚᱣᱟ ᱟᱛᱳ ᱫᱤᱥᱚᱢ ᱨᱮᱫᱚ ᱠᱚ ᱛᱟᱦᱮᱸ ᱠᱚᱜᱼᱟ ᱚᱱᱠᱟᱱ ᱦᱟᱛ ᱦᱟᱹᱛᱤ ᱥᱟᱫᱚᱢ ᱛᱟᱹᱨᱩᱵ ᱠᱚ ᱡᱟᱦᱟᱱ ᱠᱚ ᱩᱱᱠᱩ ᱠᱚᱫᱚ ᱦᱟᱸᱜ ᱱᱚᱣᱟ ᱥᱩᱨ ᱥᱩᱯᱩᱨ ᱨᱮᱫᱚ ᱵᱟᱵᱚᱱ ᱧᱟᱢ ᱠᱚᱣᱟ ᱥᱤᱢ ᱥᱩᱠᱨᱤ ᱠᱚᱜᱮ ᱠᱚ ᱛᱟᱦᱮᱱᱟ ᱩᱱᱠᱩ ᱠᱚ ᱫᱚᱹᱧ ᱯᱟᱸᱡᱟ ᱧᱟᱢᱟᱠᱟᱫ ᱠᱚᱜᱮᱭᱟ